ᱦᱮᱸ ᱤᱧ ᱨᱮᱱ ᱟᱭᱩ ᱵᱟᱵᱟ ᱟᱨ ᱢᱟᱢᱟᱵᱟ ᱢᱟᱢᱟᱜᱚ ᱥᱮᱪᱮᱫ ᱫᱚ ᱵᱷᱟᱹᱜᱤ ᱜᱮᱭᱟ ᱢᱮᱱᱠᱷᱟᱱ ᱚᱱᱟ ᱠᱚ ᱢᱩᱫᱽ ᱨᱮᱫᱚ ᱵᱟᱵᱟᱣᱟᱜ ᱥᱮᱪᱮᱫ ᱫᱚ ᱟᱹᱰᱤᱜᱮ ᱵᱷᱟᱞᱮᱭᱟ ᱩᱱᱤ ᱫᱚ ᱟᱭᱟᱜ ᱤᱛᱩᱱ ᱟᱥᱲᱟᱨᱮ ᱯᱳᱭᱞᱳ ᱫᱟᱣ ᱮ ᱦᱟᱢᱮᱴᱟᱭ ᱥᱮᱨᱢᱟ ᱠᱤ ᱥᱮᱨᱢᱟ ᱯᱳᱭᱞᱳ ᱫᱟᱣᱜᱮ ᱦᱟᱢᱮᱴ ᱛᱮ ᱩᱱᱤᱭᱟᱜ ᱥᱮᱪᱮᱫ ᱪᱮᱫ ᱪᱮᱞᱮᱧᱡᱽ ᱫᱚ ᱛᱟᱦᱮᱸ ᱠᱟᱱ ᱛᱟᱭᱟ ᱰᱟᱠᱛᱟᱨᱤ ᱯᱟᱲᱦᱟᱣ ᱠᱟᱛᱮᱜ ᱰᱟᱠᱛᱟᱨ ᱞᱟᱭᱤᱱ ᱛᱮ ᱯᱟᱲᱦᱟᱣ ᱠᱟᱛᱮᱜ ᱰᱟᱠᱛᱟᱨ ᱦᱩᱭ ᱨᱮᱱᱟᱜ ᱮ ᱠᱩᱠᱢᱩ ᱞᱮᱫᱟᱭ ᱟᱨ ᱚᱱᱟ ᱫᱚ ᱚᱱᱟ ᱪᱮᱞᱮᱧᱡᱽ ᱠᱷᱚᱱ ᱟᱹᱰᱤᱜᱮ ᱠᱩᱨᱩᱢᱩᱴᱩ ᱠᱟᱛᱮᱜ ᱮ ᱠᱚᱨᱟᱣ ᱞᱮᱫᱟᱭ ᱯᱟᱲᱦᱟᱣ ᱞᱮᱫᱟᱭ ᱟᱨᱦᱚᱸ

ᱥᱤᱠᱷᱱᱟᱹᱛ ᱦᱟᱛᱟᱣ ᱞᱮᱫᱟᱭ ᱟᱨᱮ ᱢᱮᱱ ᱠᱮᱫᱟᱭ ᱢᱮᱱ ᱞᱮᱫᱟᱭ ᱢᱟᱹᱱᱢᱤ ᱠᱚ ᱵᱷᱟᱹᱞᱟᱹᱭ ᱞᱟᱹᱜᱤᱫ ᱛᱮ ᱪᱤᱠᱤᱛᱥᱟ ᱞᱟᱹᱜᱤᱫ ᱛᱮ ᱰᱟᱠᱛᱟᱨᱤᱧ ᱵᱮᱱᱟᱜᱼᱟ ᱟᱨ ᱩᱱᱤᱭᱟᱜ ᱮᱴᱠᱮᱴᱚᱬᱮ ᱠᱷᱟᱹᱛᱤᱨ ᱛᱮ ᱱᱚᱣᱟ ᱫᱚ ᱱᱚᱣᱟ ᱞᱟᱭᱤᱱ ᱫᱚ ᱥᱮᱪᱮᱫ ᱮᱱ ᱛᱟᱭᱟ ᱢᱟᱱᱮ ᱢᱩᱪᱟᱹᱫ ᱮᱱ ᱛᱟᱭᱟ